ᱟᱹᱵᱤ ᱫᱚ ᱥᱟᱱᱛᱟᱲ ᱦᱚᱯᱚᱱ ᱠᱟᱱᱟ ᱵᱚᱱ ᱟᱵᱚ ᱫᱚ ᱫᱚᱝ ᱞᱟᱜᱽᱬᱮ ᱮᱱᱮᱡ ᱫᱚᱢᱮ ᱵᱚᱱ ᱮᱱᱮᱡ ᱥᱮᱨᱮᱧᱟ ᱚᱱᱟᱛᱤᱧ ᱢᱮᱱᱟ ᱟᱵᱚ ᱜᱤᱫᱽᱨᱟᱹ ᱠᱚ ᱡᱟᱦᱟᱸᱭ ᱜᱮ ᱢᱮᱱᱟᱜ ᱵᱚᱱᱟ ᱜᱤᱫᱽᱨᱟᱹ ᱯᱤᱫᱨᱟᱹ ᱩᱱᱠᱩ ᱠᱚ ᱡᱚᱛᱚ ᱜᱮ ᱱᱮᱛᱟᱨ ᱢᱟ ᱦᱟᱱᱮ ᱰᱤᱡᱮ ᱛᱮᱠᱚ ᱮᱱᱮᱡᱼᱟ ᱟᱹᱰᱤ ᱠᱤᱪᱷᱩ ᱛᱮᱠᱚ ᱮᱱᱮᱡᱼᱟ ᱚᱱᱟᱛᱮ ᱚᱱᱟ ᱠᱚᱫᱚ ᱵᱟᱫᱽ ᱠᱟᱛᱮᱫ ᱟᱵᱚ ᱫᱚ ᱥᱟᱱᱛᱟᱲ ᱥᱚᱢᱟᱡᱽ ᱨᱮᱜᱮ ᱟᱵᱚᱫᱚ ᱟᱠᱷᱲᱟ ᱨᱮ ᱫᱚᱢᱮ ᱵᱚᱱ ᱮᱱᱮᱡᱼᱟ ᱮᱱᱮᱡ ᱟᱵᱟᱱ ᱥᱮᱨᱮᱧ ᱟᱵᱚᱱ ᱥᱟᱱᱛᱟᱲ ᱨᱮᱭᱟᱜ ᱥᱚᱢᱟᱡᱽ ᱵᱟᱵᱚᱱ ᱟᱫᱟ ᱵᱟᱵᱚᱱ ᱵᱟᱹᱜᱤᱭᱟᱜᱼᱟ ᱱᱚᱣᱟ ᱥᱚᱢᱟᱡᱽ ᱫᱚ ᱡᱟᱦᱟᱸᱜᱮ ᱯᱩᱨᱵᱚ ᱯᱩᱨᱩᱥ ᱚᱢᱚᱱ ᱟᱠᱟᱱ ᱠᱷᱚᱱᱟᱜ ᱱᱚᱣᱟ ᱫᱷᱟᱹᱨᱛᱤ ᱯᱩᱨᱤ ᱛᱟᱦᱮᱱ ᱦᱟᱹᱵᱤᱡ ᱛᱟᱦᱮᱱ ᱢᱟ ᱵᱟᱲᱮ ᱛᱟᱵᱚᱱ ᱱᱚᱣᱟ ᱵᱚᱱ ᱟᱫ ᱞᱮᱠᱷᱟᱱ ᱟᱵᱚ ᱦᱚᱸ ᱢᱤᱫ ᱫᱤᱱ ᱦᱤᱞᱳᱜ ᱫᱤᱠᱩ ᱯᱩᱥᱤ ᱠᱚ ᱞᱟᱜᱟ ᱜᱤᱰᱤ ᱠᱟᱵᱚᱱᱟ ᱡᱟᱦᱟᱸ ᱥᱮᱫ ᱟᱵᱚ ᱦᱚᱸᱵᱚᱱ ᱟᱫ ᱫᱟᱲᱮᱭᱟᱜᱼᱟ ᱚᱱᱟᱛᱮ ᱟᱵᱚ ᱫᱚ ᱱᱚᱣᱟ ᱥᱟᱱᱛᱟᱲ ᱥᱚᱢᱟᱡᱽ ᱨᱮᱭᱟᱜ ᱮᱱᱮᱡ ᱥᱮᱨᱮᱧ ᱨᱚᱲ ᱞᱟᱸᱫᱟ ᱟᱹᱰᱤ ᱠᱤᱪᱷᱩ ᱡᱟᱦᱟᱸ ᱜᱮᱛᱟᱵᱚᱱ ᱦᱮᱱᱟᱜᱼᱟ ᱵᱚᱸᱜᱟᱜᱼᱵᱩᱨᱩᱜ ᱚᱱᱟ ᱠᱚ ᱡᱚᱛᱚ ᱠᱤᱪᱷᱩ ᱟᱵᱚ ᱫᱚ ᱥᱟᱢᱴᱟᱣ ᱠᱟᱛᱮ ᱫᱚᱦᱚ ᱠᱟᱜ ᱛᱟᱵᱚᱱ ᱯᱮ ᱟᱨᱵᱚᱱ ᱫᱚᱦᱚᱭ ᱛᱟᱵᱚᱱᱟ ᱛᱚᱵᱮ ᱮᱱᱟᱝ ᱟᱵᱚ ᱫᱚ ᱱᱚᱣᱟ ᱫᱩᱱᱤᱭᱟᱹ ᱫᱷᱟᱹᱨᱛᱤ ᱨᱮᱵᱚᱱ ᱛᱟᱦᱮᱸ ᱫᱟᱲᱮᱭᱟᱜᱼᱟ ᱵᱟᱠᱷᱟᱱ ᱱᱤᱛᱚᱜ ᱱᱚᱜᱼᱚᱭ ᱪᱮᱫ ᱞᱮᱠᱟ ᱠᱚ ᱢᱮᱱᱟ ᱱᱤᱛᱚᱜ ᱢᱟ ᱟᱵᱚ ᱢᱟ ᱜᱳᱴᱟ ᱜᱮ ᱚᱠᱟ ᱚᱠᱟ ᱫᱤᱥᱚᱢ ᱠᱚᱨᱮ ᱠᱷᱚᱱ ᱦᱮᱡ ᱠᱟᱛᱮᱫ ᱮᱴᱟᱜ ᱡᱟᱹᱛᱤ ᱫᱤᱠᱩ ᱯᱩᱥᱤ ᱦᱮᱡ ᱠᱟᱛᱮᱫ ᱱᱚᱣᱟ ᱟᱵᱚᱣᱟᱜ ᱫᱤᱥᱚᱢ ᱨᱮᱠᱚ ᱨᱟᱡᱽ ᱠᱚ ᱵᱮᱱᱟᱣ ᱠᱮᱫᱟ ᱟᱨ ᱡᱩᱫᱤ ᱱᱩᱠᱩ ᱜᱮ ᱨᱟᱡᱽ ᱵᱚᱱ ᱯᱩᱨᱟᱹᱣ ᱦᱚᱪᱚ ᱟᱠᱚᱣᱟ ᱟᱵᱚ ᱪᱮᱫ ᱦᱚᱸ ᱵᱟᱵᱚᱱ ᱪᱤᱠᱟᱹᱭᱟ ᱤᱱᱟᱹ ᱠᱷᱟᱱ ᱟᱵᱚ ᱢᱟ ᱱᱚᱣᱟ ᱠᱷᱚᱱ ᱦᱚᱸᱠᱚ ᱞᱟᱸᱜᱟ ᱫᱟᱲᱮ ᱟᱵᱚᱱᱟ ᱥᱮ ᱪᱮᱫ ᱞᱮᱠᱟ